ᱢᱤᱫ ᱨᱮ ᱵᱟᱜᱮ ᱵᱟᱨ ᱯᱩᱥ ᱵᱟᱜᱮ ᱥᱟᱭ ᱯᱮ ᱵᱟᱨ ᱨᱮ ᱢᱚᱬᱮ ᱵᱟᱹᱭᱥᱟᱹᱠᱷ ᱜᱮᱞ ᱟᱨᱮ ᱥᱟᱭ ᱢᱚᱬᱮ ᱯᱮ ᱨᱮ ᱜᱮᱞ ᱢᱚᱬᱮ ᱟᱥᱟᱲ ᱜᱮᱞ ᱟᱨᱮ ᱯᱩᱜᱮ ᱮᱭᱟᱭ ᱯᱩᱱ ᱨᱮ ᱜᱮᱞ ᱢᱚᱬᱮ ᱟᱥᱟᱲ ᱵᱟᱜᱮ ᱥᱟᱭ ᱢᱚᱬᱮ ᱨᱮ ᱵᱟᱜᱮ ᱛᱩᱨ ᱥᱚᱦᱚᱨᱟᱭ ᱜᱮᱞ ᱟᱨᱮ ᱯᱩᱜᱮ ᱟᱨ